ᱠᱟᱣᱩᱱᱥᱮᱞᱤ ᱥᱮᱱᱴᱟᱨ ᱵᱟ ᱱᱩᱜ ᱟᱠᱟᱫ ᱛᱮ ᱪᱟᱥᱤ ᱡᱟᱦᱟᱸᱱᱟᱜ ᱦᱮᱞᱯ ᱠᱚ ᱵᱟᱠᱚ ᱧᱟᱢ ᱮᱫᱟ ᱪᱟᱥᱵᱟᱥ ᱞᱟᱹᱜᱤᱫ ᱡᱟ ᱩᱰᱟᱹᱝ ᱠᱟᱣᱰᱤ ᱠᱚ ᱧᱟᱢ ᱠᱮᱭᱟ ᱚᱱᱟ ᱠᱚᱦᱚᱸ ᱵᱟᱠᱚ ᱧᱟᱢ ᱮᱫᱟ ᱚᱱᱟᱛᱮ ᱪᱟᱥᱤ ᱴᱷᱤᱠ ᱴᱷᱟᱠ ᱵᱟᱠᱚ ᱪᱟᱥ ᱫᱟᱲᱮᱭᱟᱜ ᱠᱟᱱᱟ ᱟᱨ ᱪᱟᱥ ᱯᱩᱨᱟᱹᱣ ᱠᱟᱛᱮᱫ ᱥᱮᱨᱢᱟ ᱢᱩᱪᱟᱹᱫ ᱨᱮ ᱡᱟᱦᱟᱸ ᱦᱩᱲᱩ ᱪᱟᱣᱞᱮ ᱡᱟᱦᱟᱸ ᱛᱤᱱᱟᱹᱜ ᱜᱮ ᱦᱩᱭᱩᱜ ᱠᱟᱱ ᱚᱱᱟ ᱦᱚᱸ ᱥᱚᱴᱷᱤᱠ ᱫᱟᱢ ᱵᱟᱠᱚ ᱧᱟᱢ ᱫᱟ ᱚᱱᱟ ᱛᱮ ᱪᱟᱥᱤ ᱫᱚ ᱟᱰᱤ ᱟᱱᱟᱴ ᱨᱮ ᱦᱮᱱᱟᱜ ᱠᱚᱣᱟ